ᱵᱷᱟᱨᱚᱛ ᱫᱤᱥᱚᱢ ᱨᱮᱭᱟᱜ ᱡᱟᱦᱟᱸ ᱯᱚᱱᱚᱛ ᱠᱚ ᱢᱮᱱᱟᱜᱼᱟ ᱚᱱᱟ ᱯᱚᱱᱚᱛ ᱠᱚ ᱢᱩᱫᱽᱨᱮ ᱯᱚᱥᱪᱷᱤᱢ ᱵᱟᱝᱞᱟ ᱯᱚᱱᱚᱛ ᱨᱮᱱᱟᱜ ᱠᱟᱞᱪᱟᱨ ᱫᱚ ᱥᱟᱹᱨᱤᱜᱮ ᱟᱹᱰᱤ ᱮᱴᱟᱜ ᱜᱮᱭᱟ ᱯᱚᱥᱪᱷᱤᱢ ᱵᱟᱝᱜᱟᱞ ᱯᱚᱱᱚᱛ ᱨᱮᱫᱚ ᱵᱷᱮᱜᱟᱨ ᱵᱷᱮᱜᱟᱨ ᱡᱟᱹᱛᱤ ᱨᱮᱱ ᱢᱟᱹᱱᱢᱤ ᱠᱚ ᱵᱚᱥᱚᱵᱟᱥ ᱛᱮ ᱩᱱᱠᱩᱣᱟᱜ ᱠᱟᱞᱪᱟᱨ ᱠᱚᱦᱚᱸ ᱢᱮᱥᱟ ᱢᱮᱥᱟ ᱥᱮ ᱥᱟᱞ ᱢᱮᱥᱟᱞ ᱢᱮᱱᱟᱜ ᱛᱟᱠᱚᱣᱟ ᱟᱨ ᱚᱱᱟᱛᱮ ᱱᱚᱸᱰᱮᱱᱟᱜ ᱠᱟᱞᱪᱟᱨ ᱠᱚᱫᱚ ᱡᱷᱚᱛᱚ ᱜᱮ ᱥᱟᱞ ᱢᱮᱥᱟᱞ ᱜᱮᱭᱟ ᱯᱚᱥᱪᱷᱤᱢ ᱵᱟᱝᱜᱟᱞ ᱯᱚᱱᱚᱛ ᱨᱮᱫᱚ ᱡᱟᱹᱥᱛᱤ ᱠᱟᱭᱛᱮ ᱵᱟᱝᱜᱟᱞᱤ ᱢᱮᱱᱟᱜ ᱠᱚᱛᱮ ᱵᱟᱝᱜᱟᱞᱤᱭᱟᱜ ᱵᱟᱨᱚ ᱢᱟᱥᱮ ᱛᱮᱨᱚ ᱯᱟᱨᱵᱚᱱ ᱡᱟᱦᱟᱸ ᱫᱚ ᱫᱩᱨᱜᱟᱹᱯᱩᱡᱟᱹ ᱠᱟᱹᱞᱤᱯᱩᱡᱟᱹ ᱥᱚᱨᱚᱥᱚᱛᱤ ᱯᱩᱡᱟᱹ ᱱᱚᱝᱠᱟᱜᱮ ᱩᱱᱠᱩᱣᱟᱜ ᱡᱮᱢᱚᱱ ᱫᱚᱢᱮ ᱥᱟᱸᱜᱮ ᱜᱚᱴᱟᱝ ᱯᱩᱡᱟᱹ ᱯᱟᱥᱟ ᱥᱮ ᱵᱚᱸᱜᱟᱼᱵᱩᱨᱩ ᱢᱮᱱᱟᱜ ᱛᱟᱠᱚᱣᱟ ᱚᱱᱟᱜᱮ ᱯᱚᱥᱪᱷᱤᱢ ᱵᱟᱝᱜᱟᱞ ᱯᱚᱱᱚᱛ ᱨᱮᱦᱚᱸ ᱟᱹᱰᱤ ᱟᱹᱰᱤ ᱟᱹᱫᱤᱵᱟᱹᱥᱤ ᱥᱟᱱᱛᱟᱞ ᱥᱚᱢᱯᱨᱚᱫᱟᱭ ᱨᱮᱱ ᱢᱟᱹᱱᱢᱤ ᱠᱚᱦᱚᱸ ᱢᱮᱱᱟᱜ ᱠᱚᱣᱟ ᱟᱨ ᱱᱩᱠᱩᱣᱟᱜ ᱦᱚᱸ ᱟᱠᱚᱣᱟᱜ ᱡᱟᱦᱟᱸ ᱞᱟᱭᱼᱞᱟᱠᱪᱟᱨ ᱱᱚᱝᱠᱟᱜᱮ ᱧᱮᱞᱚᱜᱼᱟ ᱥᱟᱣ ᱥᱟᱣᱛᱮ ᱱᱚᱸᱰᱮ ᱢᱩᱥᱞᱤᱢ ᱥᱚᱢᱯᱨᱚᱫᱟᱭ ᱨᱮᱱ ᱦᱚᱸ ᱢᱮᱱᱟᱜ ᱠᱚᱣᱟ ᱟᱨ ᱚᱱᱟᱛᱮ ᱱᱚᱸᱰᱮᱱᱟᱜ ᱠᱟᱞᱪᱟᱨ ᱠᱚᱫᱚ ᱟᱹᱰᱤᱜᱮ ᱥᱟᱞᱼᱢᱮᱥᱟᱞ ᱜᱮᱭᱟ ᱮᱴᱟᱜ ᱯᱚᱱᱚᱛ ᱠᱷᱚᱱᱫᱚ ᱫᱚᱢᱮᱜᱮ ᱵᱷᱮᱜᱟᱨ ᱜᱮᱭᱟ